ᱟᱞᱮ ᱚᱲᱟᱜ ᱨᱮ ᱢᱤᱫᱴᱮᱱ ᱟᱹᱰᱤ ᱢᱟᱨᱟᱝ ᱵᱟᱜᱽᱣᱟᱱ ᱢᱮᱱᱟᱜᱼᱟ ᱟᱨ ᱡᱟᱦᱟᱸ ᱵᱟᱜᱽᱣᱣᱱ ᱨᱮᱫᱚ ᱟᱭᱢᱟᱜᱮ ᱥᱟᱠ ᱥᱚᱵᱽᱡᱤ ᱠᱚ ᱪᱟᱥ ᱦᱩᱭ ᱠᱟᱱᱟ ᱟᱨ ᱚᱱᱟ ᱠᱚ ᱥᱟᱶ ᱥᱟᱶᱛᱮ ᱟᱭᱢᱟᱼᱟᱭᱢᱟ ᱨᱚᱠᱚᱢᱟᱜ ᱵᱟᱦᱟ ᱫᱟᱨᱮ ᱠᱚᱦᱚᱸ ᱨᱚᱦᱚᱭ ᱦᱩᱭ ᱠᱟᱱᱟ ᱟᱨ ᱵᱟᱦᱟ ᱫᱟᱨᱮ ᱟᱭᱢᱟ ᱞᱮᱠᱟᱱᱟᱜ ᱵᱟᱦᱟ ᱫᱟᱨᱮ ᱡᱮᱞᱮᱠᱟ ᱠᱩᱥᱵᱤ ᱛᱟᱨᱯᱚᱨᱮ ᱜᱳᱞᱟᱯ ᱟᱭᱢᱟ ᱜᱮ ᱟᱨᱦᱚᱸ ᱨᱚᱦᱚᱭ ᱦᱩᱭ ᱠᱟᱱᱟ ᱟᱨ ᱥᱟᱠᱼᱥᱚᱵᱽᱡᱤ ᱨᱚᱦᱚᱭ ᱨᱚᱦᱚᱭ ᱠᱟᱫᱟᱞᱮ ᱚᱱᱟ ᱞᱟᱹᱜᱤᱫ ᱛᱮ ᱟᱨ ᱥᱚᱵᱽᱡᱤ ᱠᱚᱦᱚᱸ ᱠᱤᱨᱤᱧ ᱵᱟᱝ ᱦᱩᱭᱩᱜ ᱠᱟᱱᱟ ᱚᱸᱰᱮ ᱠᱷᱚᱱ ᱜᱮ ᱦᱩᱭᱩᱜ ᱠᱟᱱᱟ ᱟᱨ ᱵᱟᱦᱟ ᱫᱟᱨᱮ ᱠᱚᱦᱚᱸ ᱥᱮᱛᱟᱜᱼᱥᱮᱛᱟᱜ ᱟᱹᱭᱩᱵ ᱫᱟᱜ ᱫᱩᱞᱟᱜ ᱠᱟᱹᱱᱟᱹᱧ ᱟᱨ ᱢᱚᱡᱽ ᱜᱮ ᱧᱮᱞᱚᱜ ᱠᱟᱱᱟ ᱥᱟᱺᱜᱤᱧ ᱠᱷᱚᱱ ᱦᱚᱸ ᱵᱟᱦᱟ ᱠᱟᱛᱮᱫ ᱟᱨ ᱱᱚᱝᱠᱟ ᱟᱹᱛᱩ ᱠᱚᱨᱮᱱ ᱦᱚᱲ ᱠᱚᱠᱚ ᱦᱤᱡᱩᱜᱼᱟ ᱟᱨᱠᱚ ᱧᱮᱞᱟ ᱟᱨᱠᱚ ᱠᱩᱞᱤᱭᱟ ᱡᱮ ᱪᱮᱫ ᱞᱮᱠᱟᱢ ᱡᱚᱛᱱᱚ ᱠᱮᱫᱟ ᱤᱧ ᱴᱷᱮᱱ ᱠᱷᱚᱱ ᱯᱚᱨᱟᱢᱚᱨᱥᱚᱢ ᱦᱟᱛᱟᱣᱟ ᱛᱳ ᱚᱱᱟᱛᱮ ᱚᱱᱟ ᱤᱧ ᱦᱚᱧ ᱮᱢ ᱠᱟᱜ ᱠᱚᱣᱟ ᱞᱟᱹᱭ ᱠᱟᱜ ᱠᱚᱣᱟᱧ ᱡᱮ ᱪᱮᱫ ᱞᱮᱠᱟ ᱪᱚᱞ ᱧᱮᱞ ᱦᱩᱭᱩᱜᱼᱟ ᱛᱟᱨ ᱠᱚ ᱵᱟᱦᱟ ᱵᱟᱜᱟᱱ ᱠᱚ ᱡᱟᱛᱮ ᱢᱚᱡᱽ ᱧᱮᱞᱚᱜ ᱢᱟ ᱚᱱᱟᱛᱮ ᱱᱚᱜᱼᱚ ᱱᱚᱝᱠᱟ ᱟᱭᱢᱟ ᱵᱟᱦᱟᱜᱤᱧ ᱨᱚᱦᱚᱭ ᱠᱟᱫᱟ ᱟᱨ ᱥᱟᱠᱼᱥᱚᱵᱽᱡᱤ ᱠᱚᱦᱚᱸᱞᱮ ᱨᱚᱦᱚᱭ ᱠᱟᱫᱟ